ᱤᱧᱟ ᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫ ᱠᱟᱹᱨᱩ ᱵᱤᱨᱤᱫ ᱠᱚᱫᱚ ᱦᱩᱭᱩᱜ ᱠᱟᱱᱟ ᱯᱟᱨᱠᱚᱢ ᱪᱮᱭᱟᱨ ᱴᱮᱵᱤᱞ ᱦᱟᱴᱟᱜ ᱡᱚᱱᱚᱜ ᱴᱷᱮᱠᱟ ᱱᱚᱣᱟ ᱠᱚ ᱵᱤᱨᱤᱫ ᱠᱟᱹᱨᱩ ᱵᱤᱨᱤᱫ ᱠᱚ ᱨᱮᱭᱟᱜ ᱥᱟᱢᱟᱱ ᱠᱚ ᱫᱚ ᱦᱩᱭᱩᱜ ᱠᱟᱱᱟ ᱡᱮᱢᱚᱱ ᱯᱟᱨᱠᱚᱢ ᱫᱚ ᱵᱟᱪᱠᱚᱢ ᱵᱟᱵᱮᱨ ᱛᱮ ᱠᱚ ᱵᱮᱱᱟᱣᱟ ᱪᱮᱭᱟᱨ ᱴᱮᱵᱤᱞ ᱫᱚ ᱠᱟᱴ ᱨᱮᱭᱟᱜ ᱛᱚᱠᱛᱟ ᱛᱮᱠᱚ ᱵᱮᱱᱟᱣᱟ ᱟᱨ ᱡᱚᱱᱚᱜ ᱫᱚ ᱥᱤᱨᱚᱢ ᱠᱷᱟᱲᱟᱝ ᱛᱮᱠᱚ ᱵᱮᱱᱟᱣᱟ ᱞᱩᱜᱽᱲᱤᱜ ᱨᱮᱭᱟᱜ ᱥᱟᱢᱟᱱ ᱠᱚᱫᱚ ᱦᱩᱭᱩᱜ ᱠᱟᱱᱟ ᱞᱩᱢᱟᱹᱝ ᱥᱩᱛᱟᱹᱢ ᱩᱞ ᱥᱩᱛᱟᱹᱢ ᱠᱟᱥᱠᱚᱢ ᱥᱩᱛᱟᱹᱢ ᱟᱨ ᱥᱩᱭ ᱵᱞᱮᱰ ᱡᱩᱞᱩᱜ ᱱᱚᱣᱟ ᱠᱚ ᱞᱟᱜᱟᱜ ᱠᱟᱱᱟ